ᱦᱮᱸ ᱤᱧ ᱫᱚ ᱡᱷᱟᱲᱠᱷᱚᱸᱰ ᱯᱚᱱᱚᱛ ᱠᱷᱚᱱᱤᱧ ᱞᱟᱹᱭᱮᱜᱼᱟ ᱤᱧᱫᱚ ᱡᱷᱟᱲᱜᱨᱟᱢ ᱦᱚᱱᱚᱛ ᱨᱮ ᱤᱧ ᱫᱚ ᱢᱤᱫᱴᱮᱱ ᱥᱟᱸᱜᱷᱟᱨᱤᱭᱟᱹ ᱠᱟᱱᱟᱹᱧ ᱛᱚ ᱤᱧ ᱫᱚ ᱡᱷᱟᱲᱜᱨᱟᱢ ᱦᱚᱱᱚᱛ ᱨᱮ ᱫᱟᱲᱟᱱᱤᱧ ᱪᱟᱞᱟᱜ ᱞᱟᱹᱜᱤᱫ ᱟ ᱟᱨ ᱛᱟᱦᱚᱞᱮ ᱚᱸᱰᱮ ᱪᱮᱫ ᱪᱮᱫ ᱥᱩᱡᱚᱠ ᱥᱩᱵᱤᱫᱟ ᱠᱚ ᱢᱮᱱᱟᱜᱼᱟ ᱟᱹᱱᱤᱡ

ᱚ ᱟᱨ ᱠᱟᱛᱷᱟ ᱫᱚ ᱦᱩᱭᱩᱜ ᱠᱟᱱᱟ ᱛᱟᱦᱚᱞᱮ ᱤᱧ ᱡᱮᱧ ᱪᱟᱞᱟᱜᱼᱟ ᱡᱷᱟᱲᱠᱷᱚᱸᱰ ᱯᱚᱱᱚᱛ ᱠᱷᱚᱱ ᱛᱟᱦᱚᱞᱮ ᱤᱧᱫᱚ ᱪᱮᱫ ᱞᱮᱠᱟᱨᱤᱧ ᱪᱟᱞᱟᱜᱼᱟ ᱟᱪᱪᱷᱟ ᱛᱟᱦᱚᱞᱮ ᱚᱸᱰᱮᱱᱟᱜ ᱦᱚᱨ ᱠᱚᱫᱚ ᱪᱮᱫ ᱞᱮᱠᱟᱱᱟ ᱢᱟᱱᱮ ᱨᱟᱥᱛᱟ ᱜᱷᱟᱴ ᱠᱚ

ᱟᱪᱪᱷᱟ ᱟᱨ ᱛᱟᱦᱚᱞᱮ ᱡᱷᱟᱲᱜᱨᱟᱢ ᱥᱴᱮᱥᱚᱱ ᱠᱷᱚᱱ ᱫᱚ ᱪᱟᱞᱟᱣ ᱨᱮᱱᱟᱜ ᱪᱮᱫ ᱪᱮᱫ ᱵᱮᱵᱚᱛᱷᱟ ᱢᱮᱱᱟᱜᱼᱟ ᱢᱟᱱᱮ ᱪᱮᱫ ᱞᱮᱠᱟᱨᱤᱧ ᱪᱟᱞᱟᱜᱼᱟ

ᱟᱪᱪᱷᱟ ᱟᱨ ᱛᱟᱦᱚᱞᱮ ᱡᱚᱢ ᱧᱩ ᱠᱚᱨᱮᱱᱟᱜ ᱫᱚ ᱪᱮᱫ ᱞᱮᱠᱟ ᱵᱮᱵᱚᱛᱷᱟ ᱢᱮᱱᱟᱜᱼᱟ

ᱟᱪᱪᱷᱟ ᱟᱨ ᱠᱟᱛᱷᱟ ᱫᱚ ᱦᱩᱭᱩᱜ ᱠᱟᱱᱟ ᱛᱟᱦᱚᱞᱮ ᱡᱷᱟᱲᱜᱨᱟᱢ ᱦᱚᱱᱚᱛ ᱨᱮ ᱢᱟᱱᱮ ᱪᱤᱞᱤ ᱪᱤᱞᱤ ᱡᱤᱵᱽ ᱡᱤᱭᱟᱹᱞᱤ ᱠᱚ ᱢᱮᱱᱟᱜ ᱠᱚᱣᱟ ᱟᱪᱪᱷᱟ ᱟᱪᱪᱷᱟ ᱟᱨ ᱟᱪᱪᱷᱟ ᱴᱷᱤᱠ ᱜᱮᱭᱟ ᱛᱚᱵᱮ ᱡᱚᱦᱟᱨ ᱜᱮ